ᱟᱹᱱ ᱨᱮᱭᱟᱜ ᱯᱩᱛᱷᱤ ᱵᱮᱱᱟᱣ ᱞᱮᱠᱟᱛᱮ ᱯᱚᱸᱰᱤᱛ ᱨᱚᱜᱷᱩᱱᱟᱛᱷ ᱢᱩᱨᱢᱩ ᱚᱱᱚᱞᱤᱭᱟᱹ ᱚᱞᱜᱩᱨᱩ ᱯᱚᱸᱰᱤᱛ ᱨᱚᱜᱷᱩᱱᱟᱛᱷ ᱢᱩᱨᱢᱩ ᱡᱟᱦᱟᱸ ᱯᱩᱛᱷᱤ ᱠᱚᱭ ᱚᱞ ᱟᱠᱟᱫᱟᱭ ᱚᱱᱟ ᱟᱹᱰᱤ ᱵᱮᱥᱮ ᱚᱞ ᱟᱠᱟᱫᱟ ᱡᱮᱢᱚᱱ ᱦᱤᱛᱟᱹᱞ ᱦᱚᱲ ᱥᱮᱨᱮᱧ ᱠᱷᱮᱨᱣᱟᱞ ᱵᱤᱨ ᱟᱨ ᱚᱞ ᱪᱮᱢᱮᱫ ᱠᱚ ᱮᱞᱠᱷᱟ ᱠᱚ ᱟᱨᱚ ᱵᱟᱸᱠᱷᱮᱲ ᱠᱚ ᱚᱱᱟ ᱟᱨ ᱮᱢᱟᱱ ᱮᱢᱟᱱ ᱚᱞ ᱟᱠᱟᱫᱟᱭ ᱟᱹᱰᱤ ᱵᱮᱥᱜᱮ ᱚᱞ ᱟᱠᱟᱫᱟᱭ ᱚᱱᱟᱨᱮ ᱟᱹᱰᱤ ᱨᱚᱠᱚᱢ ᱜᱮᱭᱟᱱ ᱠᱚ ᱧᱟᱢᱚᱜᱼᱟ ᱟᱨ ᱟᱹᱰᱤ ᱵᱮᱥᱮ ᱚᱞ ᱟᱠᱟᱫᱟ